ᱟᱪᱪᱷᱟ ᱱᱚᱜᱼᱚᱭ ᱯᱷᱚᱥᱚᱞ ᱨᱮᱭᱟᱜ ᱴᱨᱤᱴᱢᱮᱱᱴ ᱯᱷᱚᱥᱚᱞ ᱤᱧ ᱞᱟᱜᱟᱣ ᱠᱮᱫᱟ ᱢᱤᱫᱴᱮᱱ ᱯᱟᱛᱟ ᱯᱷᱚᱥᱚᱞ ᱯᱟᱛᱟ ᱯᱷᱚᱥᱚᱞ ᱱᱤᱛ ᱡᱩᱫᱤ ᱤᱧ ᱠᱟᱹᱴᱤᱡ ᱠᱟᱹᱴᱤᱡ ᱨᱮᱜᱮ ᱡᱩᱫᱤ ᱛᱤᱸᱡᱩ ᱠᱚ ᱡᱚᱢ ᱛᱤᱧ ᱠᱷᱟᱱ ᱢᱟᱱᱮ ᱡᱚᱢ ᱥᱟᱯᱷᱟ ᱜᱚᱡ ᱪᱟᱵᱟ ᱛᱟᱦᱚᱞᱮ ᱚᱱᱮᱠ ᱥᱚᱢᱚᱭ ᱠᱚ ᱴᱟᱯᱚᱠ ᱮᱫᱟ ᱪᱮᱫ ᱞᱮᱠᱟ ᱴᱟᱯᱚᱠ ᱪᱩᱣᱟᱹ ᱜᱩᱲ ᱞᱩᱵᱩᱜ ᱟᱨ ᱵᱤᱥ ᱚᱱᱟᱫᱚ ᱢᱟᱠᱷᱟᱣ ᱦᱩᱭᱩᱜᱼᱟ ᱢᱟᱠᱷᱟᱣ ᱠᱟᱛᱮᱫ ᱠᱤᱪᱷᱩ ᱚᱱᱟᱫᱚ ᱢᱮᱱ ᱚᱠᱟ ᱚᱠᱟ ᱠᱚ ᱡᱚᱢ ᱟᱠᱟᱫ ᱵᱟᱠᱚ ᱡᱚᱢ ᱟᱠᱟᱫ ᱪᱟᱣ ᱜᱳᱴᱟ ᱴᱟᱺᱰᱤ ᱚᱱᱟ ᱚᱱᱟ ᱵᱤᱥ ᱞᱳᱵᱳᱜ ᱟᱨ ᱪᱩᱣᱟᱹ ᱜᱩᱲ ᱢᱮᱥᱟᱞ ᱠᱟᱛᱮᱫ ᱚᱱᱟ ᱡᱮᱢ ᱪᱷᱤᱴᱟᱹᱣ ᱟᱨᱚ ᱜᱳᱴᱟ ᱵᱟᱲᱜᱮ ᱪᱷᱤᱴᱟᱹᱣ ᱟᱜ ᱦᱩᱭᱩᱜᱼᱟ ᱪᱮᱫᱟᱜ ᱵᱟᱝ ᱦᱚᱭᱛᱳ ᱛᱮᱦᱤᱧ ᱱᱚᱰᱮ ᱠᱚ ᱡᱚᱢ ᱠᱮᱫᱟ ᱜᱟᱯᱟ ᱦᱟᱸᱰᱮ ᱠᱚ ᱡᱚᱢ ᱫᱟᱲᱮᱭᱟᱜᱼᱟ ᱦᱟᱸᱰᱮ ᱠᱚ ᱡᱚᱢᱟ ᱛᱮᱦᱤᱧ ᱢᱮᱭᱟᱝ ᱱᱚᱰᱮ ᱠᱚ ᱡᱚᱢ ᱫᱟᱲᱮᱭᱟᱜᱼᱟ ᱛᱟᱨᱯᱚᱨ ᱡᱟᱦᱟᱸ ᱨᱮᱠᱚ ᱪᱟᱞᱟᱜ ᱚᱸᱰᱮ ᱩᱱᱠᱩ ᱠᱚ ᱡᱚᱢᱟ ᱡᱚᱢ ᱞᱮᱠᱷᱟᱱ ᱩᱱᱠᱩ ᱛᱤᱸᱡᱩ ᱜᱚᱡᱚᱜ ᱟᱠᱚ ᱮᱱᱦᱚᱸ ᱡᱩᱫᱤ ᱵᱟᱠᱚ ᱢᱟᱱᱟᱜ ᱠᱷᱟᱱ ᱵᱟᱠᱚ ᱵᱩᱡᱷᱟᱹᱣ ᱵᱟᱵᱚᱱ ᱟᱸᱴᱠᱟᱣ ᱞᱮᱵᱚᱱ ᱠᱷᱟᱱ ᱟᱸᱴᱠᱟᱣ ᱨᱮᱭᱟᱜ ᱵᱮᱵᱚᱥᱛᱷᱟ ᱟᱨᱦᱚᱸ ᱢᱮᱱᱟᱜ ᱛᱟᱵᱚᱱᱟ ᱛᱟᱦᱚᱞᱮ ᱪᱮᱫ ᱮᱢ ᱵᱮᱵᱚᱥᱛᱷᱟᱭᱟ ᱛᱟᱦᱚᱞᱮ ᱰᱟᱭᱨᱮᱠᱴ ᱡᱳᱜᱟᱡᱳᱜᱽ ᱟᱵᱚᱱ ᱥᱟᱹᱨᱩᱣᱟᱜ ᱫᱳᱠᱟᱱ ᱫᱳᱠᱟᱱ ᱵᱚᱱ ᱪᱟᱞᱟᱜᱼᱟ ᱥᱟᱦᱟᱨ ᱫᱚᱠᱟᱱ ᱨᱮ ᱩᱠᱩ ᱢᱮᱛᱟᱣᱟᱠᱚ ᱦᱩᱭᱩᱜᱼᱟ ᱡᱮ ᱤᱧ ᱢᱟ ᱱᱚᱝᱠᱟ ᱱᱚᱝᱠᱟᱧ ᱵᱮᱵᱚᱥᱛᱷᱟ ᱠᱮᱫᱟ ᱛᱚᱵᱮ ᱱᱚᱣᱟ ᱯᱷᱚᱥᱚᱞ ᱤᱧ ᱵᱟᱹᱧ ᱟᱸᱴᱠᱟᱣ ᱮᱫ ᱠᱟᱱᱟ ᱪᱤᱠᱟᱹᱛᱤᱧ ᱟᱸᱴᱠᱟᱣᱟ ᱛᱚᱠᱷᱚᱱ ᱩᱱᱤ ᱟᱡ ᱵᱤᱵᱤᱠᱚᱱᱟ ᱵᱤᱵᱮᱪᱚᱱᱟ ᱠᱟᱛᱮᱫ ᱩᱱᱤ ᱦᱚᱸ ᱢᱤᱫᱴᱮᱱ ᱯᱟᱥᱮᱡ ᱚᱱᱠᱟ ᱵᱤᱥ ᱪᱚᱭ ᱮᱢᱟ ᱟᱵᱳᱱᱟ ᱮᱢᱟᱣᱟ ᱮᱢ ᱠᱟᱛᱮᱫ ᱛᱚᱠᱷᱚᱱ ᱪᱮᱫ ᱞᱮᱠᱟ ᱵᱮᱵᱚᱥᱛᱷᱟ ᱠᱟᱛᱮᱫ ᱢᱮᱛᱟᱣ ᱟᱵᱚᱱᱟ ᱚᱱᱠᱟ ᱠᱟᱛᱮᱫ ᱚᱱᱟ ᱵᱤᱥ ᱵᱚᱱ ᱞᱟᱜᱟᱣᱟ ᱵᱟᱲᱜᱮ ᱛᱟᱦᱚᱞᱮ ᱢᱟᱥᱦᱟᱱ ᱯᱷᱚᱥᱚᱞ ᱵᱟᱧᱪᱟᱣ ᱱᱚᱝᱠᱟ ᱛᱮᱜᱮ ᱵᱟᱧᱪᱟᱣ ᱨᱮᱭᱟᱜ ᱚᱨᱡᱚᱱ ᱵᱚᱱ ᱫᱚᱨᱠᱟᱨᱚᱜᱼᱟ ᱪᱮᱫᱟᱜ ᱵᱟᱝ ᱵᱟᱠᱷᱟᱱ ᱯᱷᱚᱥᱚᱞ ᱜᱚᱡ ᱞᱮᱱᱠᱷᱟᱱ ᱫᱚ ᱪᱮᱫ ᱵᱚᱱ ᱡᱚᱢᱟ ᱛᱮᱦᱤᱧ ᱱᱤᱭᱟᱹ ᱯᱷᱚᱥᱚᱞ ᱡᱚᱢ ᱪᱟᱵᱟ ᱠᱮᱫᱟ ᱦᱟᱱᱟ ᱯᱷᱚᱥᱚᱞ ᱵᱚᱱ ᱞᱟᱜᱟᱣᱟ ᱚᱱᱟ ᱯᱷᱚᱥᱚᱞ ᱡᱚᱢ ᱪᱟᱵᱟ ᱞᱮᱠᱷᱟᱱ ᱟᱨ ᱪᱤᱠᱟᱹ ᱛᱮᱵᱚᱱ ᱵᱟᱧᱪᱟᱜᱼᱟ ᱚᱱᱟ ᱞᱟᱹᱜᱤᱫ ᱛᱮᱜᱮ ᱵᱤᱥ ᱥᱟᱨ ᱫᱳᱠᱟᱱ ᱵᱟ ᱱᱤᱡᱮᱨ ᱵᱟᱰᱟᱭ ᱡᱤᱱᱤᱥ ᱚᱱᱟ ᱫᱚᱵᱚᱱ ᱵᱮᱵᱚᱦᱟᱨᱟ